ᱜᱟᱛᱮᱜ ᱫᱚ ᱦᱚᱲᱢᱚ ᱯᱚᱠᱠᱷᱮ ᱟᱹᱰᱤ ᱵᱷᱟᱹᱞᱤ ᱜᱮᱭᱟ ᱪᱮᱫᱟᱜ ᱥᱮ ᱡᱚᱠᱷᱚᱱᱮᱢ ᱫᱟᱹᱲ ᱵᱟᱲᱟᱭᱟ ᱜᱟᱛᱮᱜ ᱟᱢ ᱛᱚ ᱟᱢᱟᱜ ᱡᱮᱴᱟ ᱫᱟᱹᱲ ᱨᱮᱭᱟᱜ ᱡᱮᱴᱟ ᱥᱚᱠᱛᱤ ᱠᱟᱱ ᱛᱟᱢᱟ ᱛᱚ ᱟᱨᱚ ᱰᱷᱮᱨ ᱪᱟᱞᱟᱜ ᱛᱟᱢᱟ ᱟᱵᱟᱨ ᱚᱱᱛᱮ ᱡᱚᱠᱷᱚᱱ ᱜᱟᱛᱮ ᱵᱟᱲᱟ ᱠᱟᱛᱮᱫ ᱡᱮᱴᱟᱯᱮ ᱵᱮᱭᱟᱢᱚᱜᱼᱟ ᱚᱱᱟ ᱦᱚᱸ ᱟᱵᱟᱨ ᱵᱮᱭᱟᱢ ᱵᱮᱭᱟᱢ ᱛᱮ ᱛᱳᱢᱟᱨ ᱦᱚᱲᱢᱚ ᱨᱮᱱᱟᱜ ᱡᱟᱝ ᱠᱚᱦᱚᱸ ᱥᱚᱠᱛᱚ ᱪᱟᱵᱟᱜ ᱛᱟᱢᱟ ᱦᱚᱲᱢᱚ ᱦᱚ ᱠᱮᱴᱮᱡ ᱪᱟᱵᱟᱜ ᱛᱟᱢᱟ ᱟᱹᱰᱤ ᱯᱷᱤᱴᱱᱮᱥ ᱦᱚᱸ ᱟᱹᱰᱤ ᱵᱷᱟᱹᱞᱤ ᱪᱟᱵᱟᱜ ᱛᱟᱢᱟ